ᱤᱧ ᱢᱤᱫᱴᱮᱡ ᱯᱨᱚᱰᱟᱠ ᱤᱧ ᱦᱟᱛᱟᱣ ᱟᱠᱟᱫᱟ ᱚᱱᱟᱫᱚ ᱦᱩᱭᱩᱜ ᱠᱟᱱᱟ ᱥᱟᱭᱠᱤᱞ ᱤᱧ ᱥᱟᱭᱠᱤᱞ ᱦᱟᱛᱟᱣ ᱠᱟᱛᱮᱜ ᱛᱟᱲᱟᱢᱛᱮ ᱡᱟᱦᱟᱸ ᱠᱟᱹᱢᱤᱧ ᱪᱟᱞᱟᱜ ᱠᱟᱱᱛᱟᱦᱮᱱᱟ ᱚᱱᱟ ᱠᱟᱹᱢᱤ ᱥᱟᱭᱠᱮᱞᱛᱮᱧ ᱪᱟᱞᱟᱜ ᱠᱟᱱᱟ ᱛᱟᱲᱟᱢᱛᱮᱧ ᱪᱟᱞᱟᱜ ᱠᱟᱱᱛᱟᱦᱮᱸᱜ ᱛᱮ ᱚᱲᱟᱜᱠᱷᱚᱱ ᱟᱹᱰᱤ ᱞᱟᱦᱟᱨᱮ ᱩᱰᱩᱠᱚᱜ ᱦᱩᱭᱠᱟᱱ ᱛᱤᱧ ᱛᱟᱦᱮᱱᱟ ᱥᱟᱭᱠᱮᱞ ᱦᱟᱛᱟᱣᱯᱚᱨ ᱫᱚ ᱢᱟᱱᱮ ᱩᱱᱟᱹᱜ ᱞᱟᱦᱟᱨᱮᱫᱚ ᱵᱟᱹᱧ ᱩᱰᱩᱠᱚᱜ ᱠᱟᱱᱟ ᱟᱨ ᱥᱟᱭᱠᱤᱞᱛᱮᱧ ᱪᱟᱞᱟᱜ ᱠᱟᱱᱟ ᱤᱧᱦᱚ ᱴᱷᱤᱠ ᱥᱩᱢᱟᱹᱭᱨᱮᱧ ᱛᱤᱭᱟᱹᱜ ᱫᱟ

ᱥᱟᱭᱠᱤᱞ ᱦᱟᱛᱟᱣ ᱠᱟᱛᱮᱜ ᱡᱟᱦᱟᱸᱥᱮᱡᱜᱤ ᱪᱟᱞᱟᱜ ᱨᱮᱱᱟᱜ ᱟᱹᱰᱤ ᱥᱩᱵᱤᱫᱷᱟ ᱦᱩᱭ ᱟᱠᱟᱱᱟ